ᱦᱮᱸ ᱤᱧ ᱪᱷᱚᱵᱤᱧ ᱟᱸᱠ ᱞᱮᱫᱟ ᱪᱷᱚᱵᱤ ᱟᱸᱠ ᱠᱟᱛᱮᱜ ᱤᱧ ᱨᱮᱱ ᱜᱚ ᱵᱟᱵᱟ ᱥᱮ ᱟᱛᱳ ᱨᱮᱱ ᱜᱟᱛᱮ ᱠᱚᱭ ᱟᱹᱰᱤ ᱠᱩᱥᱤ ᱥᱮ ᱟᱹᱰᱤ ᱨᱟᱹᱥᱠᱟᱹ ᱠᱚ ᱵᱩᱡᱷᱟᱹᱣ ᱞᱮᱫᱟ ᱵᱩᱡᱷᱟᱹᱣ ᱠᱟᱛᱮᱜ ᱠᱚ ᱠᱩᱞᱤᱫᱤᱧ ᱛᱟᱦᱮᱸᱜᱼᱟ ᱪᱤᱠᱟᱹ ᱛᱮᱢ ᱟᱸᱠ ᱠᱮᱫᱟ ᱤᱧᱟᱹᱜ ᱢᱚᱱᱨᱮ ᱛᱟᱦᱮᱸ ᱠᱟᱱᱟ ᱡᱮ ᱱᱚᱣᱟ ᱪᱷᱚᱵᱤ ᱟᱸᱠ ᱟᱹᱧ ᱟᱨᱚ ᱪᱷᱚᱵᱤ ᱟᱭᱢᱟ ᱜᱟᱱ ᱪᱷᱚᱵᱤ ᱟᱸᱠᱼᱟ ᱟᱹᱰᱤ ᱠᱩᱥᱤ ᱟᱹᱰᱤ ᱨᱟᱹᱥᱠᱟᱹᱧ ᱵᱩᱡᱷᱟᱹᱣ ᱛᱮ ᱤᱧᱟᱹᱜ ᱢᱚᱱ ᱨᱮᱫᱚ ᱚᱱᱟᱜᱮ ᱛᱟᱦᱮᱸ ᱠᱟᱱᱟ ᱚᱱᱠᱟ ᱠᱟᱛᱮᱜ ᱜᱮ ᱪᱷᱚᱵᱤᱧ ᱟᱸᱠ ᱞᱮᱠᱟ